ᱞᱟᱝᱛᱤᱛᱤ ᱨᱚᱛᱷᱤᱱ ᱠᱤᱥᱠᱩ ᱤᱥᱴᱤᱯᱷᱮᱱ ᱤᱥᱴᱤᱯᱷᱮᱱ ᱴᱩᱰᱩ ᱩᱱᱠᱩ ᱠᱚᱣᱟᱜ ᱥᱮᱨᱮᱧ ᱜᱤᱧ ᱠᱩᱥᱤᱭᱟᱜᱼᱟ ᱪᱮᱫᱟᱜ ᱥᱮ ᱩᱱᱠᱩᱣᱟᱜ ᱥᱮᱨᱮᱧ ᱫᱚ ᱫᱤᱥᱚᱢ ᱥᱚᱢᱟᱡᱽ ᱨᱮᱭᱟᱜ ᱦᱚᱲᱟᱜ ᱟᱨᱤᱪᱟᱞᱤ ᱞᱟᱹᱜᱤᱫ ᱛᱮᱠᱚ ᱥᱮᱨᱮᱧᱟ ᱚᱱᱟ ᱞᱟᱹᱜᱤᱫ ᱛᱮ ᱩᱱᱠᱩᱣᱟᱜ ᱥᱮᱨᱮᱧ ᱫᱚ ᱟᱹᱰᱤ ᱱᱟᱯᱟᱭ ᱜᱤᱧ ᱟᱸᱡᱚᱢᱟ ᱵᱟ ᱡᱟᱦᱟᱸ ᱠᱚᱨᱮ ᱦᱩᱞ ᱢᱟᱱᱟᱣ ᱨᱮᱭᱟᱜ ᱞᱟᱝᱛᱤᱛᱤ ᱦᱚᱸ ᱚᱱᱟ ᱠᱚᱨᱮ ᱮᱱᱮᱡ ᱥᱮᱨᱮᱧ ᱵᱟᱲᱟᱣ ᱠᱟᱱᱟ ᱥᱮᱨᱮᱧ ᱟᱠᱟᱫᱼᱟᱭ ᱵᱟᱦᱟ ᱥᱚᱦᱚᱨᱟᱭ ᱵᱟ ᱵᱟᱯᱞᱟ ᱵᱤᱦᱟᱹ ᱠᱚᱨᱮ ᱚᱱᱟ ᱠᱚᱨᱮ ᱦᱚᱸ ᱩᱱᱤᱭ ᱮᱱᱮᱡ ᱥᱮᱨᱮᱧ ᱵᱟᱲᱟᱣ ᱟᱠᱟᱫ ᱛᱟᱵᱚᱱᱟ ᱚᱱᱟ ᱞᱟᱹᱜᱤᱛᱮ ᱤᱧ ᱫᱚ ᱟᱹᱰᱤ ᱡᱳᱨ ᱩᱱᱤᱭᱟᱜ ᱥᱮᱨᱮᱧ ᱫᱩᱧ ᱠᱩᱥᱤᱭᱟᱜᱼᱟ ᱟᱨ ᱨᱚᱛᱷᱤᱱ ᱠᱤᱥᱠᱩ ᱩᱱᱤ ᱠᱷᱚᱱ ᱦᱚᱸ ᱞᱟᱹᱴᱩ ᱞᱟᱹᱴᱩ ᱯᱨᱳᱜᱨᱟᱢ ᱨᱤᱧ ᱧᱮᱞ ᱠᱟᱫᱮᱭᱟ ᱮᱱᱮᱡ ᱥᱮᱨᱮᱧ ᱜᱚᱴᱟ ᱧᱤᱫᱟᱹ ᱞᱮ ᱛᱟᱦᱮᱱᱟ ᱛᱟᱦᱮᱸ ᱠᱟᱛᱮᱫ ᱯᱨᱳᱜᱨᱟᱢ ᱞᱮ ᱧᱮᱞᱟ ᱯᱨᱳᱜᱨᱟᱢ ᱧᱮᱞ ᱠᱟᱛᱮᱫ ᱩᱱᱤᱭᱟᱜ ᱯᱨᱳᱜᱨᱟᱢ ᱟᱹᱰᱤ ᱱᱟᱯᱟᱭ ᱜᱮ ᱵᱩᱡᱷᱟᱹᱜᱼᱟ ᱵᱚᱱᱫᱷᱩ ᱵᱟᱱᱫᱷᱚᱵ ᱛᱩᱞᱩᱡ ᱦᱚᱸ ᱧᱟᱯᱟᱢ ᱦᱩᱭᱩᱜᱼᱟ ᱩᱱᱠᱩ ᱠᱚ ᱛᱩᱞᱩᱡ ᱦᱚᱸ ᱨᱚᱲ ᱞᱟᱸᱫᱟ ᱦᱩᱭᱩᱜᱼᱟ ᱟᱹᱰᱤ ᱨᱟᱹᱥᱠᱟᱹ ᱜᱮ